ᱤᱧᱟᱹᱜ ᱢᱮᱱᱛᱮ ᱥᱚᱨᱠᱟᱨ ᱫᱚ ᱵᱮᱥ ᱞᱟᱹᱜᱤᱫ ᱜᱮᱭ ᱩᱰᱩᱠ ᱟᱠᱟᱫᱟᱭ ᱡᱚᱛᱚ ᱦᱚᱲ ᱴᱷᱮᱱ ᱱᱤᱛᱚᱜ ᱥᱟᱥᱛᱟ ᱥᱩᱵᱤᱫᱷᱟ ᱦᱚᱸ ᱦᱮᱡ ᱟᱠᱟᱱᱟ ᱦᱚᱸ ᱴᱷᱤᱠ ᱜᱮᱭᱟ ᱟᱨ ᱥᱚᱨᱠᱟᱨ ᱪᱟᱮ ᱪᱮ ᱱᱚᱣᱟ ᱛᱮ ᱡᱟᱦᱟᱸᱭ ᱜᱤᱫᱽᱨᱟᱹ ᱵᱟᱭ ᱫᱟᱲᱮᱭᱟᱜ ᱠᱟᱱᱟ ᱴᱟᱠᱟᱼᱯᱚᱭᱥᱟ ᱠᱚᱢ ᱜᱮᱭᱟ ᱠᱷᱟᱱ ᱼᱚᱜ ᱢᱟᱭ ᱞᱮᱠᱤᱱ ᱱᱤᱛᱚᱜ ᱨᱮᱱ ᱡᱟᱦᱟᱸ ᱛᱤᱱᱟᱹᱜ ᱜᱤᱫᱽᱨᱟᱹ ᱢᱮᱱᱟᱜ ᱠᱚᱣᱟ ᱚᱱᱟ ᱵᱟᱹᱜᱤ ᱠᱟᱛᱮᱫ ᱩᱱᱠᱩ ᱚᱱᱟ ᱯᱷᱤᱨᱤ ᱯᱷᱟᱭᱟᱨ ᱚᱱᱟ ᱠᱚ ᱮᱱᱮᱡ ᱠᱟᱱᱟ ᱟᱨ ᱫᱤᱱᱨᱟᱛ ᱩᱱᱠᱩ ᱚᱱᱟ ᱛᱮᱜᱮ ᱩᱱᱠᱩᱣᱟᱜ ᱯᱟᱲᱦᱟᱭ ᱞᱮᱠᱷᱟᱭ ᱫᱚᱠᱚ ᱪᱚᱯᱚᱴᱮᱫᱼᱟ ᱤᱧᱟᱹᱜ ᱢᱮᱱᱛᱮ ᱟᱜᱟᱨ ᱱᱚᱠᱟ ᱜᱮ ᱦᱩᱭᱩᱜ ᱠᱷᱟᱱ ᱩᱱᱠᱩᱣᱟᱜ ᱥᱟᱨᱤᱨᱤᱠ ᱟᱨ ᱢᱟᱱᱥᱤᱠ ᱡᱟᱦᱟᱸ ᱢᱮᱱᱟᱜᱼᱟ ᱚᱱᱟ ᱦᱚᱸ ᱠᱷᱟᱨᱟᱯᱚᱜ ᱠᱟᱱᱟ ᱢᱮᱫ ᱛᱟᱠᱚ ᱠᱟᱢᱡᱳᱨᱚᱜ ᱠᱟᱱᱟ ᱟᱨ ᱚᱱᱠᱟ ᱞᱟᱹᱛ ᱠᱟᱱᱟ ᱪᱮᱫ ᱚᱱᱟ ᱵᱟᱢ ᱵᱟᱹᱜᱤ ᱫᱟᱲᱮᱭᱟᱜᱼᱟ ᱱᱚᱣᱟ ᱟᱜᱟᱨᱵᱚᱱ ᱨᱩᱠᱟ ᱥᱟᱱᱟᱭᱮᱫ ᱵᱚᱱᱟ ᱠᱷᱟᱱ ᱱᱤᱛᱚᱜ ᱴᱚᱞᱟᱼᱢᱚᱦᱞᱟᱨᱮ ᱢᱤᱫᱴᱤᱡ ᱵᱚᱦᱚᱛ ᱡᱟᱹᱨᱩᱨᱤ ᱜᱮᱭᱟ ᱚᱱᱟ ᱨᱮ ᱛᱟᱦᱮᱸ ᱫᱚᱨᱠᱟᱨ ᱟᱜ ᱥᱟᱢᱟᱱ ᱫᱚᱨᱠᱟᱨ ᱤᱥᱠᱮ ᱵᱟᱫᱽ ᱢᱤᱴᱤᱡ ᱛᱟᱦᱮᱱ ᱢᱟ ᱡᱟᱦᱟᱸᱭ ᱞᱮᱠᱟ ᱚᱱᱟ ᱞᱟᱹᱭᱢᱟᱭ ᱡᱮ ᱨᱮ ᱪᱮᱫ ᱯᱷᱟᱭᱫᱟ ᱢᱮᱱᱟᱜᱼᱟ ᱨᱮ ᱪᱮᱫ ᱯᱷᱟᱭᱫᱟ ᱢᱮᱱᱟᱜᱼᱟ ᱟᱨᱦᱚᱸ ᱟᱹᱰᱤᱜᱟᱱ ᱢᱮᱱᱟᱜᱼᱟ ᱠᱚ ᱢᱮᱱᱟᱜᱼᱟ ᱚᱱᱟ ᱠᱚ ᱮᱱᱮᱡ ᱞᱟᱹᱜᱤᱫ ᱩᱱᱠᱩ ᱴᱷᱮᱱ ᱡᱚᱛᱚᱣᱟᱜ ᱛᱟᱦᱮᱱ ᱢᱟ ᱟᱨ ᱥᱚᱢᱚᱭᱼᱥᱚᱢᱚᱭ ᱨᱮ ᱠᱚ ᱦᱩᱭᱩᱜ ᱢᱟ ᱟᱨ ᱠᱚ ᱦᱩᱭᱩᱜ ᱢᱟ ᱚᱸᱰᱮ ᱠᱚᱦᱚᱸ ᱧᱟᱢᱚᱜᱼᱟ ᱠᱷᱟᱱ ᱜᱤᱫᱽᱨᱟᱹ ᱚᱱᱟ ᱵᱟᱹᱜᱤ ᱠᱟᱛᱮᱫ ᱱᱚᱛᱮ ᱠᱚ ᱦᱤᱡᱩᱜᱼᱟ ᱟᱨ ᱠᱚ ᱱᱚᱣᱟ ᱡᱟᱦᱟᱸ ᱢᱮᱱᱟᱜᱼᱟ ᱚᱱᱟ ᱠᱚ ᱮᱱᱮᱡᱟ ᱩᱱᱠᱩᱣᱟᱜ ᱢᱟᱱᱥᱤᱠ ᱦᱚᱸ ᱵᱩᱫᱽᱫᱷᱤ ᱴᱷᱤᱠ ᱛᱟᱦᱮᱱᱟ ᱟᱨ ᱩᱱᱠᱩᱣᱟᱜ ᱥᱟᱨᱤᱨᱤᱠ ᱵᱩᱫᱽᱫᱷᱤ ᱦᱚᱸ ᱢᱟᱱᱮ ᱥᱟᱨᱤᱨᱤᱠ ᱡᱟᱦᱟᱸ ᱢᱮᱱᱟᱜᱼᱟ ᱛᱟᱠᱚᱛ ᱚᱱᱟ ᱦᱚᱸ ᱴᱷᱤᱠ ᱜᱮ ᱛᱟᱦᱮᱱᱟ ᱠᱷᱟᱱ ᱚᱱᱟ ᱟᱜ ᱞᱟᱫ ᱪᱟᱵᱟᱜᱼᱟ ᱛᱚᱵᱽᱜᱮ ᱱᱩᱠᱩ ᱫᱚ ᱯᱟᱲᱦᱟᱣ ᱞᱮᱠᱷᱟᱭ ᱨᱮᱫᱚ ᱠᱩᱨᱩᱢᱩᱴᱩᱜᱼᱟ